ᱟᱵᱚ ᱴᱚᱴᱷᱟ ᱨᱮᱱᱟᱜ ᱫᱚ ᱦᱩᱰᱤᱧ ᱠᱷᱚᱱ ᱦᱩᱰᱤᱧ ᱟᱱᱟᱴ ᱟᱱᱟᱴ ᱢᱟ ᱦᱩᱭ ᱟᱠᱟᱱ ᱜᱮᱭᱟ ᱢᱮᱱ ᱫᱚ ᱜᱟᱱᱚᱜᱼᱟ ᱱᱚᱛᱮ ᱡᱟᱦᱟᱸᱞᱮᱠᱟ ᱦᱚᱨᱛᱮ ᱦᱤᱡᱩᱜ ᱥᱮᱱᱚᱜ ᱮᱱᱟᱝ ᱡᱟᱦᱟᱸᱞᱮᱠᱟ ᱛᱟᱦᱮᱸ ᱠᱟᱱᱟ ᱚᱱᱟᱫᱚ ᱠᱟᱹᱡ ᱫᱚ ᱚᱠᱚᱭ ᱠᱟᱛᱷᱟᱛᱮ ᱥᱩᱥᱟᱹᱨ ᱥᱟᱣᱟᱨ ᱟᱠᱟᱱᱟ ᱥᱮ ᱟᱱᱟᱴ ᱠᱷᱚᱱ ᱫᱚᱵᱚᱱ ᱩᱰᱩᱠ ᱟᱠᱟᱱᱟ ᱮᱱᱛᱮ ᱨᱮᱦᱚᱸ ᱩᱱᱟᱹᱜ ᱫᱚ ᱵᱟᱝ ᱛᱚ ᱡᱟᱦᱟᱸᱞᱮᱠᱟ ᱵᱩᱨᱩ ᱦᱟᱨᱟᱢᱟ ᱢᱟᱜ ᱯᱷᱟᱫᱟᱭᱮᱱ ᱠᱷᱟᱱ ᱫᱚ ᱫᱟᱜ ᱡᱟᱹᱲᱤ ᱨᱮᱱᱟᱜ ᱟᱱᱟᱴ ᱟᱠᱟᱞᱮᱫᱟᱭ ᱛᱚ ᱫᱟᱜ ᱡᱟᱹᱲᱤ ᱨᱮᱭᱟᱜ ᱟᱱᱟᱴ ᱠᱷᱟᱱ ᱫᱚ ᱟᱠᱟᱞᱮᱫ ᱠᱷᱟᱱ ᱨᱚᱡᱜᱟᱨ ᱡᱚᱢ ᱨᱮᱭᱟᱜ ᱟᱱᱟᱴ ᱡᱚᱢ ᱚᱠᱟᱨᱮ ᱧᱟᱢᱚᱜᱚᱜᱼᱟ ᱛᱚ ᱚᱱᱟ ᱞᱟᱹᱜᱤᱫᱼᱛᱮ ᱵᱟᱦᱨᱮ ᱥᱚᱦᱚᱨ ᱵᱟᱡᱟᱨ ᱥᱩᱨ ᱨᱮ ᱢᱮᱱᱟᱜ ᱠᱷᱟᱱ ᱫᱚ ᱠᱚᱞᱠᱟᱹᱨᱠᱷᱟᱱᱟ ᱥᱮ ᱛᱟᱞᱢᱟ ᱚᱱᱠᱟ ᱵᱟᱹᱭᱥᱟᱹᱣ ᱟᱠᱟᱱ ᱠᱷᱟᱱ ᱦᱚᱭ ᱦᱤᱸᱥᱤᱫ ᱨᱮᱭᱟᱜ ᱟᱱᱟᱴ ᱡᱟᱦᱟᱸᱞᱮᱠᱟ ᱢᱮᱱ ᱜᱟᱱᱚᱜᱼᱟ ᱡᱮ ᱱᱚᱣᱟᱨᱮ ᱫᱷᱩᱲᱤ ᱚᱴᱟᱝᱚᱜ ᱠᱟᱱᱟ ᱥᱮ ᱚᱠᱚᱭ ᱠᱟᱛᱷᱟᱛᱮ ᱛᱚᱨᱚᱡ ᱚᱴᱟᱝᱚᱜ ᱠᱟᱱᱟ ᱚᱱᱟ ᱥᱟᱦᱮᱸᱫ ᱚᱱᱟ ᱨᱮᱱᱟᱜ ᱟᱱᱟᱴ ᱚᱱᱟ ᱨᱮᱱᱟᱜ ᱵᱚᱱ ᱟᱱᱟᱴᱚᱜ ᱠᱟᱱᱟ ᱥᱟᱶᱛᱮ ᱱᱚᱣᱟ ᱢᱮᱱ ᱜᱟᱱᱚᱜᱼᱟ ᱡᱮ ᱦᱟᱥᱯᱟᱛᱟᱞ ᱪᱮ ᱨᱟᱱ ᱢᱩᱨᱜᱟᱹᱱ ᱨᱮ ᱚᱱᱠᱟ ᱥᱩᱵᱤᱫᱷᱟ ᱟᱯᱱᱟᱨ ᱪᱟᱞᱟᱣ ᱞᱮᱱᱠᱷᱟᱱ ᱦᱩᱭ ᱫᱚ ᱦᱩᱭᱩᱜ ᱠᱟᱱᱜᱮᱭᱟ ᱱᱚᱸᱰᱮ ᱨᱚᱡᱜᱟᱨ ᱠᱚᱢ ᱠᱷᱟᱱ ᱫᱚ ᱩᱱᱟᱹᱜ ᱴᱟᱠᱟ ᱯᱚᱭᱥᱟ ᱵᱟᱝᱠᱷᱟᱱ ᱠᱤᱨᱤᱧᱟᱢ ᱪᱤᱠᱟᱹᱛᱮ ᱛᱚ ᱚᱱᱟ ᱟᱱᱟᱴ ᱥᱟᱶᱛᱮ ᱡᱩᱫᱤ ᱜᱤᱫᱽᱨᱟᱹ ᱠᱚ ᱚᱞ ᱯᱟᱲᱦᱟᱜ ᱠᱟᱱᱟ ᱨᱚᱡᱽᱜᱟᱨ ᱵᱟᱝᱠᱷᱟᱱ ᱵᱮᱥ ᱟᱥᱲᱟᱨᱮ ᱚᱞᱚᱜ ᱯᱟᱹᱴᱷᱩᱣᱟᱹ ᱜᱤᱫᱽᱨᱟᱹ ᱠᱚ ᱵᱟᱵᱚᱱ ᱵᱷᱮᱡᱟ ᱫᱟᱲᱮᱭᱟᱠᱚ ᱠᱟᱱᱟ ᱪᱮᱫ ᱚᱞᱚᱜ ᱚᱱᱠᱟ ᱵᱟᱠᱚ ᱤᱛᱩᱱ ᱫᱟᱲᱮᱭᱟᱜ ᱠᱟᱱᱟ ᱛᱚ ᱡᱚᱛᱚ ᱠᱷᱚᱱ ᱱᱚᱣᱟ ᱢᱮᱱᱟᱜᱼᱟ ᱨᱳᱡᱽᱜᱟᱨ ᱪᱮ ᱟᱭ ᱩᱢᱟᱹᱱ ᱚᱱᱠᱟ ᱠᱷᱟᱴᱚ ᱟᱠᱟᱱᱟ ᱟᱨ ᱥᱟᱱᱟᱢᱟᱜ ᱜᱮ ᱟᱱᱟᱴ ᱢᱟ ᱦᱟᱯᱲᱟᱜ ᱦᱟᱯᱲᱟᱜ ᱟᱭᱢᱟ ᱞᱮᱠᱟᱱᱟᱜ ᱢᱮᱱᱟᱜᱼᱟ ᱛᱚ ᱚᱱᱟ ᱞᱮᱠᱟᱛᱮ ᱟᱱᱟᱴ ᱧᱮᱞ ᱞᱮᱠᱷᱟᱱ ᱜᱚᱴᱟ ᱯᱟᱦᱴᱟᱛᱮ ᱟᱱᱟᱴ ᱛᱚ ᱟᱱᱟᱴ ᱨᱮ ᱡᱚᱛᱚ ᱠᱷᱚᱱ ᱫᱚ ᱫᱟᱜ ᱡᱟᱹᱲᱤ ᱨᱮᱱᱟᱜ ᱟᱨ ᱡᱚᱛᱚ ᱠᱷᱚᱱ ᱫᱚ ᱨᱚᱡᱜᱟᱨ ᱱᱤᱭᱟᱹ ᱠᱷᱟᱱᱜᱮ ᱵᱟᱹᱠᱤ ᱟᱱᱟᱴ ᱫᱚ ᱥᱟᱦᱟᱜ ᱞᱮᱠᱟ ᱫᱚᱵᱚ ᱵᱩᱡᱷᱟᱹᱣᱟ